ᱤᱧ ᱫᱚ ᱠᱟᱹᱵᱷᱤ ᱵᱤ ᱰᱨᱚᱭᱤᱝ ᱯᱮᱱᱴᱤᱝ ᱨᱮ ᱢᱮᱰᱮᱞ ᱫᱚ ᱵᱟᱹᱧ ᱧᱟᱢ ᱟᱠᱟᱫᱟ ᱞᱮᱠᱤᱱ ᱤᱧ ᱨᱮᱱ ᱡᱟᱦᱟᱸ ᱛᱤᱱᱟᱹᱜ ᱡᱚᱴᱟᱣ ᱠᱚ ᱜᱟᱛᱮ ᱠᱚ ᱢᱮᱱᱟᱜ ᱠᱚᱣᱟ ᱩᱱᱠᱩ ᱜᱮ ᱯᱷᱳᱱ ᱟᱛᱮ ᱠᱚ ᱤᱧᱟᱹᱜ ᱡᱟᱦᱟᱸ ᱤᱧ ᱯᱮᱱᱴᱤᱝ ᱤᱧ ᱛᱮᱭᱟᱨᱟ ᱚᱱᱟ ᱠᱚ ᱥᱟᱨᱦᱟᱣ ᱟᱠᱟᱫᱤᱧᱟ ᱟᱨ ᱦᱟᱱᱛᱮ ᱱᱟᱛᱮ ᱠᱚ ᱤᱫᱤᱧᱟ ᱟᱨ ᱯᱮᱱᱴᱤᱝ ᱠᱚ ᱛᱮᱭᱟᱨ ᱦᱚᱪᱚᱧᱟ ᱚᱱᱟ ᱫᱚ ᱵᱟᱹᱧ ᱟᱹᱱᱟᱹᱲᱤᱜᱼᱟ ᱡᱟᱦᱟᱸ ᱞᱮᱠᱟ ᱠᱚ ᱢᱤᱛᱟᱹᱧᱟ ᱡᱮ ᱱᱚᱰᱮ ᱯᱮᱱᱴᱤᱝ ᱠᱟᱜ ᱢᱮ ᱟᱨ ᱪᱮᱫ ᱞᱮᱠᱟᱛᱮ ᱵᱮᱥ ᱧᱮᱞᱚᱜᱼᱟ ᱟᱨ ᱪᱮᱫ ᱞᱮᱠᱟᱛᱮ ᱟᱨᱦᱚᱸ ᱵᱮᱥ ᱧᱮᱞᱚᱜᱼᱟ ᱚᱱᱟᱧ ᱩᱭᱦᱟᱹᱨᱟ ᱟᱨ ᱚᱱᱟ ᱛᱮᱭᱟᱨ ᱠᱟᱛᱮᱫ ᱩᱱᱠᱩᱧ ᱮᱢᱟ ᱠᱚᱣᱟ ᱟᱨ ᱩᱱᱠᱩ ᱟᱹᱰᱤ ᱡᱳᱨ ᱠᱚ ᱨᱟᱹᱥᱠᱟᱹᱜᱼᱟ ᱟᱨ ᱚᱱᱟ ᱟᱠᱚ ᱠᱚ ᱨᱟᱹᱥᱠᱟᱹᱜ ᱠᱷᱟᱱ ᱤᱧ ᱦᱚᱸᱧ ᱨᱟᱹᱥᱠᱟᱹᱜᱼᱟ ᱟᱨ ᱚᱱᱟ ᱜᱮ ᱤᱧ ᱞᱟᱹᱜᱤᱫ ᱫᱚ ᱢᱮᱰᱮᱞ ᱟᱨ ᱥᱤᱨᱯᱟᱹ ᱞᱮᱠᱟᱜᱤᱧ ᱵᱩᱡᱷᱟᱹᱣᱟ ᱤᱧ ᱫᱚ ᱟᱨ ᱱᱚᱝᱠᱟ ᱡᱟᱦᱟᱸ ᱯᱟᱨᱥᱚᱱᱟᱞᱤ ᱤᱧ ᱫᱚ ᱢᱮᱰᱮᱞ ᱪᱟᱦᱮ ᱥᱤᱨᱯᱟᱹ ᱫᱚ ᱵᱟᱹᱧ ᱧᱟᱢ ᱟᱠᱟᱫᱼᱟ ᱞᱮᱠᱤᱱ ᱡᱟᱦᱟᱸ ᱨᱟᱹᱥᱠᱟᱹ ᱢᱮᱱᱟᱜᱼᱟ ᱚᱱᱟ ᱜᱮ ᱤᱧ ᱞᱟᱹᱜᱤᱫ ᱫᱚ ᱢᱮᱰᱮᱞ ᱥᱤᱨᱯᱟᱹ ᱞᱮᱠᱟᱜᱮ ᱢᱮᱱᱟᱜᱼᱟ